ᱡᱩᱢᱤᱫ ᱫᱟᱲᱮ ᱛᱟᱵᱚᱱ ᱡᱩᱢᱤᱫ ᱫᱟᱲᱮ ᱛᱟᱵᱚᱱ ᱫᱚ ᱟᱵᱚ ᱢᱤᱫ ᱥᱟᱶ ᱛᱮᱵᱚᱱ ᱯᱚᱨᱚᱵ ᱯᱚᱨᱚᱵᱚᱜᱼᱟ ᱢᱤᱫ ᱥᱟᱶ ᱛᱮᱵᱚᱱ ᱵᱚᱸᱜᱟ ᱵᱩᱨᱩ ᱵᱚᱱ ᱥᱮᱵᱟ ᱫᱮᱵᱟ ᱡᱟᱦᱮᱨ ᱨᱮ ᱵᱟᱠᱷᱟᱱ ᱫᱚ ᱥᱚᱦᱚᱨᱟᱭ ᱨᱮ ᱡᱟᱦᱮᱨ ᱫᱚ ᱵᱟᱦᱟ ᱨᱮ ᱱᱟᱦᱟᱸᱜ ᱵᱟᱠᱷᱟᱱ ᱥᱚᱦᱚᱨᱟᱭ ᱨᱮ ᱢᱤᱫ ᱥᱟᱶᱛᱮᱵᱚᱱ ᱵᱚᱸᱜᱟ ᱵᱩᱨᱩᱭᱟ ᱚᱱᱟ ᱢᱤᱫᱴᱟᱝ ᱡᱩᱢᱤᱫ ᱠᱟᱱ ᱛᱟᱵᱚᱱᱟ ᱟᱛᱳ ᱦᱚᱲ ᱵᱚᱱ ᱡᱩᱢᱤᱫᱚᱜᱼᱟ ᱢᱤᱫ ᱥᱟᱶᱛᱮᱵᱚᱱ ᱵᱚᱸᱜᱟ ᱵᱩᱨᱩ ᱵᱚᱱ ᱥᱮᱵᱟ ᱠᱚᱜᱼᱟ ᱢᱤᱫ ᱥᱟᱶᱛᱮ ᱵᱚᱱ ᱫᱮᱵᱟ ᱥᱮᱵᱟ ᱠᱚᱵᱚᱱ ᱫᱮᱵᱟ ᱥᱮᱵᱟᱭᱟ ᱚᱱᱟ ᱢᱤᱫᱴᱟᱝ ᱡᱩᱴ ᱠᱟᱱ ᱛᱟᱵᱚᱱᱟ ᱡᱩᱴ ᱵᱟᱝ ᱛᱟᱦᱮᱱ ᱠᱷᱟᱱ ᱟᱛᱳ ᱨᱮᱦᱚᱸ ᱟᱛᱳᱨᱮᱦᱚᱸ ᱵᱟᱝ ᱤᱭᱟᱹᱜᱼᱟ ᱵᱟᱝ ᱪᱮᱨᱦᱟᱜᱼᱟ ᱟᱨ ᱡᱩᱴ ᱵᱟᱝᱠᱷᱟᱱ ᱫᱚ ᱡᱩᱴ ᱵᱟᱝᱠᱷᱟᱱ ᱫᱚ ᱟᱢ ᱴᱟᱲᱟᱝ ᱴᱤᱲᱤᱝ ᱚᱱᱟ ᱠᱷᱟᱱ ᱫᱚ ᱡᱩᱴ ᱜᱮ ᱵᱟᱭ ᱛᱟᱦᱮᱱ ᱠᱟᱱᱟ ᱡᱩᱢᱤᱫ ᱫᱟᱲᱮ ᱜᱮ ᱥᱮᱬᱟ ᱫᱟᱲᱮ ᱫᱚᱠᱚ ᱢᱮᱱᱟ ᱟᱵᱚ ᱡᱟᱦᱟᱸ ᱞᱮᱠᱟ ᱵᱚᱱ ᱡᱩᱢᱤᱫᱚᱜᱼᱟ ᱵᱟᱦᱟᱨᱮ ᱵᱟᱦᱟ ᱨᱮᱵᱚᱱ ᱡᱩᱢᱤᱫᱚᱜᱼᱟ ᱥᱚᱦᱚᱨᱟᱭ ᱨᱮᱵᱚᱱ ᱡᱩᱢᱤᱫᱚᱜᱼᱟ ᱮᱨᱚᱜ ᱨᱮᱵᱚᱱ ᱡᱩᱢᱤᱫᱚᱜᱼᱟ ᱢᱤᱫ ᱫᱷᱟᱣ ᱛᱮᱵᱚᱱ ᱮᱨᱟ ᱢᱤᱫ ᱫᱷᱟᱣ ᱛᱮᱵᱚᱱ ᱢᱩᱴᱟ ᱮᱢᱟᱱ ᱛᱮ ᱵᱚᱸᱜᱟ ᱫᱟᱲᱮ ᱫᱚ ᱡᱩᱴ ᱜᱮ ᱛᱟᱦᱮᱱ ᱛᱟᱦᱮᱱ ᱛᱟᱵᱚᱱ ᱢᱟ ᱟᱨ ᱡᱩᱴ ᱵᱟᱵᱚᱱ ᱛᱟᱦᱮᱸ ᱞᱮᱱᱠᱷᱟᱱ ᱫᱚ ᱡᱩᱴ ᱵᱟᱵᱚᱱ ᱛᱟᱦᱮᱸ ᱞᱮᱱᱠᱷᱟᱱ ᱫᱚ ᱟᱢ ᱤᱧ ᱚᱱᱠᱟ ᱫᱚ ᱵᱟᱭ ᱵᱟᱭ ᱪᱟᱞᱟᱜᱼᱟ ᱚᱱᱟ ᱞᱟᱹᱜᱤᱫ ᱛᱮᱵᱚ ᱟᱛᱳ ᱫᱤᱥᱚᱢ ᱟᱠᱟᱫᱼᱟ ᱡᱩᱴ ᱵᱟᱝᱠᱷᱟᱱ ᱫᱚ ᱡᱩᱴ ᱵᱟᱝᱠᱷᱟᱱ ᱫᱚ ᱟᱛᱳ ᱫᱤᱥᱚᱢ ᱫᱚ ᱵᱟᱭ ᱛᱟᱦᱮᱱᱟ ᱟᱫᱚ ᱚᱱᱟᱛᱮ ᱡᱩᱴ ᱡᱩᱴ ᱜᱮᱠᱚ ᱛᱟᱦᱮᱱᱟ ᱵᱚᱸᱜᱟ ᱵᱩᱨᱩ ᱵᱚᱱ ᱵᱚᱸᱜᱟ ᱵᱩᱨᱩ ᱵᱚᱱ ᱫᱮᱵᱟᱥᱮᱵᱟ ᱠᱚᱣᱟ ᱫᱮᱵᱟᱥᱮᱵᱟᱭᱟ ᱱᱚᱜᱼᱚᱭ ᱥᱚᱦᱚᱨᱟᱭ ᱨᱮ ᱵᱟᱦᱟ ᱨᱮ ᱮᱨᱚᱜ ᱢᱮ ᱮᱨᱚᱜ ᱨᱮ ᱟᱨ ᱵᱟᱝ ᱱᱚᱜᱼᱚᱭ ᱟᱹᱥᱟᱹᱲᱤᱭᱟᱹ ᱨᱮ ᱟᱹᱥᱟᱹᱲᱤᱭᱟᱹ ᱨᱮᱦᱚᱸ ᱚᱱᱟ ᱦᱚᱸ ᱟᱵᱚ ᱟᱵᱚᱣᱟᱜ ᱵᱚᱱ ᱵᱚᱸᱜᱟ ᱵᱩᱨᱩ ᱠᱟᱱ ᱜᱮᱭᱟ ᱚᱱᱟ ᱡᱩᱴ ᱵᱟᱝᱠᱷᱟᱱ ᱫᱚ ᱵᱟᱭ ᱜᱟᱱᱚᱜᱼᱟ